ᱯᱚᱪᱷᱤᱢ ᱥᱮᱫ ᱨᱮᱫᱚ ᱦᱩᱭᱩᱜ ᱠᱟᱱᱟ ᱪᱟᱸᱫᱚᱭ ᱚᱰᱚᱠᱚᱜ ᱠᱟᱱᱟ ᱯᱚᱪᱷᱤᱢ ᱥᱮᱫ ᱫᱚ ᱦᱩᱭᱩᱜ ᱠᱟᱱᱟ ᱪᱟᱸᱫᱳᱭ ᱦᱟᱹᱥᱩᱨᱚᱜ ᱟᱭ ᱚᱱᱛᱮ ᱫᱚ ᱦᱩᱭᱩᱜ ᱠᱟᱱᱟ ᱜᱷᱟᱱᱴᱟ ᱵᱟᱹᱲᱮ ᱞᱩᱜᱩ ᱵᱩᱨᱩ ᱟᱨ ᱱᱟᱛᱮ ᱫᱚ ᱦᱩᱭᱩᱜ ᱠᱟᱱᱟ ᱢᱟᱨᱟᱝ ᱵᱩᱨᱩ ᱱᱚᱣᱟ ᱯᱟᱥᱴᱟ ᱫᱚ ᱦᱩᱭᱩᱜ ᱠᱟᱱᱟ ᱡᱟᱦᱮᱨ